ᱟᱵᱚ ᱮᱱᱮᱡ ᱟᱵᱚᱱ ᱥᱮᱨᱮᱧᱟᱵᱚᱱ ᱪᱮᱫ ᱠᱷᱟᱹᱛᱤᱨ ᱵᱚᱱ ᱮᱱᱮᱡᱼᱥᱮᱨᱮᱧᱟ ᱫᱤᱥᱚᱢ ᱦᱚᱲ ᱵᱚᱱ ᱧᱮᱞ ᱵᱚᱱᱟ ᱠᱚ ᱪᱮᱫ ᱨᱟᱹᱥᱠᱟᱹᱜ ᱠᱟᱱᱟ ᱪᱮᱫ ᱠᱷᱟᱹᱛᱤᱨ ᱚᱱᱟ ᱤᱭᱟᱹ ᱢᱮ ᱯᱷᱟᱨᱱᱟ ᱱᱚᱰᱮᱭᱟᱜ ᱮᱱᱮᱡᱼᱥᱮᱨᱮᱧ ᱠᱟᱱᱟ ᱧᱮᱞ ᱢᱮ ᱚᱲᱟᱜ ᱨᱮ ᱡᱟᱦᱟᱱᱟᱜ ᱮᱴᱠᱮᱴᱚᱬᱮ ᱦᱩᱭᱩᱜᱼᱟ ᱢᱤᱫ ᱯᱚᱫᱽ ᱵᱟᱨ ᱯᱚᱫᱽ ᱱᱮᱭᱟᱣ ᱮᱱᱟᱢ ᱨᱚᱯᱚᱲ ᱮᱱᱟᱢ ᱫᱮᱭᱟᱭ ᱞᱟᱹᱜᱤᱫ ᱛᱮ ᱮᱱᱮᱡᱼᱥᱮᱨᱮᱧ ᱨᱟᱹᱥᱠᱟᱹ ᱫᱤᱥᱚᱢ ᱦᱚᱲ ᱥᱟᱞᱟᱜ ᱵᱚᱱ ᱧᱮᱯᱮᱞ ᱞᱮᱱᱠᱷᱟᱱ ᱚᱱᱟ ᱫᱚᱵᱚᱱ ᱫᱮᱭᱟ ᱜᱤᱰᱤ ᱠᱟᱜᱼᱟ ᱢᱟᱱᱮ ᱢᱤᱫᱴᱟᱱ ᱢᱚᱱᱮ ᱛᱟᱵᱚᱱ ᱫᱮᱭᱟ ᱠᱮᱫᱼᱟ ᱵᱚᱱ ᱚᱦ ᱚᱲᱟᱜᱨᱮ ᱱᱤᱝᱠᱟᱹ ᱮᱴᱠᱮᱴᱚᱬᱮ ᱦᱩᱭ ᱜᱚᱫ ᱮᱱᱟ ᱦᱟᱯᱮ ᱚᱸᱰᱮ ᱠᱚ ᱮᱱᱮᱡ ᱠᱟᱱᱟ ᱥᱮᱨᱮᱧᱮᱫᱼᱟ ᱠᱚ ᱤᱧᱦᱚᱧ ᱪᱟᱞᱟᱣ ᱧᱚᱜ ᱞᱮᱱᱜᱮ ᱮᱱᱠᱷᱟᱱ ᱪᱟᱞᱟᱣ ᱞᱮᱱᱠᱷᱟᱱ ᱠᱤᱪᱷᱩ ᱢᱚᱱᱮ ᱨᱮᱦᱚᱸ ᱫᱩᱠᱷ ᱠᱟᱹᱴᱤᱡ ᱫᱮᱭᱟᱜᱼᱟ ᱫᱩᱠᱷ ᱫᱮᱭᱟ ᱞᱮᱱᱠᱷᱟᱱ ᱜᱮ ᱟᱢᱟᱜ ᱦᱚᱸ ᱢᱚᱱᱮᱨᱮ ᱥᱟᱱᱛᱤ ᱵᱩᱡᱷᱟᱹᱜᱼᱟ ᱦᱚᱲᱠᱚ ᱥᱟᱞᱟᱜ ᱢᱮᱱᱟ ᱚ ᱮᱱᱮᱡᱼᱥᱮᱨᱮᱧ ᱠᱮᱫᱼᱟ ᱫᱩᱠᱷ ᱠᱟᱹᱴᱤᱡ ᱫᱮᱭᱟ ᱧᱚᱜ ᱠᱮᱫᱼᱟ ᱞᱤᱧ ᱚᱱᱮ ᱚᱱᱟᱜᱮ ᱟᱵᱚ ᱫᱚ ᱨᱟᱹᱥᱠᱟᱹ ᱵᱚᱱ ᱵᱩᱡᱟ ᱢᱟᱱᱮ ᱱᱮᱭᱟᱣ ᱨᱚᱯᱚᱲᱚᱜᱼᱟ ᱢᱟᱱᱮ ᱮᱱᱮᱡ ᱫᱚ ᱱᱟᱦᱟᱜ ᱮᱱᱮᱡ ᱨᱟᱹᱥᱠᱟᱹ ᱫᱚ ᱮᱱᱮᱡ ᱫᱚ ᱟᱵᱚᱣᱟᱜ ᱦᱚᱸ ᱢᱚᱱ ᱢᱮᱱᱟᱜ ᱜᱮᱭᱟ ᱠᱟᱹᱴᱤᱡ ᱚᱱᱟ ᱡᱟᱦᱟᱱᱟᱜ ᱠᱚᱢ ᱮᱴᱠᱮᱴᱚᱬᱮᱜ ᱠᱷᱟᱱ ᱤᱱᱟᱹᱜᱮ ᱱᱟᱦᱟᱜ ᱨᱟᱹᱥᱠᱟᱹ ᱛᱟᱵᱚᱱ ᱢᱟᱱᱮ ᱫᱩᱠᱷ ᱠᱚ ᱫᱮᱭᱟ ᱧᱚᱜ ᱠᱟᱛᱮᱫ ᱵᱚᱱ ᱛᱟᱦᱮᱸ ᱧᱚᱜᱚᱜᱼᱟ ᱫᱩᱠᱷ ᱵᱚᱱ ᱫᱮᱭᱟ ᱠᱮᱫ ᱠᱷᱟᱱ ᱜᱮ ᱟᱵᱚᱣᱟᱜ ᱢᱚᱱᱮ ᱨᱮ ᱥᱟᱹᱱᱛᱤ ᱵᱩᱡᱷᱟᱹᱜᱼᱟ ᱦᱚᱲ ᱥᱟᱞᱟᱜ ᱮᱢ ᱨᱚᱯᱚᱲ ᱜᱚᱫᱮᱱᱟ ᱫᱮᱞᱟ ᱱᱟ ᱱᱚᱰᱮᱞᱟᱝ ᱮᱱᱮᱡ ᱞᱟᱝ ᱥᱟᱵ ᱧᱚᱜᱚᱜᱼᱟ ᱮᱱᱮᱡ ᱧᱚᱜᱽ ᱟᱞᱟᱝ ᱥᱮᱨᱮᱧ ᱧᱚᱜᱽ ᱟᱞᱟᱝ ᱟᱨ ᱦᱟᱱᱛᱮ ᱫᱚ ᱡᱟᱦᱟᱱᱟᱜ ᱜᱮ ᱮᱴᱠᱮᱴᱚᱬᱮ ᱦᱩᱭᱮᱱᱟ ᱫᱩᱠᱷ ᱵᱤᱯᱚᱫᱽ ᱦᱩᱭᱮᱱᱟ ᱱᱟᱥᱮ ᱱᱟᱜ ᱮᱢ ᱫᱮᱭᱟ ᱧᱚᱜ ᱠᱮᱫᱼᱟ

ᱟᱨ ᱛᱟᱦᱮᱸᱭ ᱮᱱᱟᱵᱤᱱ ᱦᱮᱡ ᱮᱱᱟᱢ ᱚᱲᱟᱜ ᱨᱮ ᱟᱨᱦᱚᱸ ᱛᱟᱭᱚᱢ ᱫᱚ ᱥᱟᱹᱱᱛᱤ ᱛᱮ ᱟᱫᱚ ᱡᱚᱢᱼᱧᱩ ᱠᱮᱫᱼᱟ ᱵᱚᱱ ᱵᱟᱥ ᱦᱩᱭᱮᱱᱟ ᱤᱱᱟᱹᱜᱮ ᱟᱵᱚᱣᱟᱜ ᱤᱭᱟᱹ ᱛᱟᱵᱚᱱ ᱫᱚ ᱫᱩᱠ ᱵᱤᱯᱚᱫ ᱤᱭᱟᱹ ᱞᱟᱹᱜᱤᱫ ᱛᱮᱜᱮ ᱨᱟᱹᱥᱠᱟᱹ ᱠᱚ ᱚᱲᱟᱜ ᱨᱮ ᱮᱴᱠᱮᱴᱚᱬᱮ ᱦᱩᱭ ᱜᱚᱫᱚᱜ ᱠᱷᱟᱱ ᱦᱟᱯᱮ ᱚᱸᱰᱮᱠᱚ ᱮᱱᱮᱡ ᱠᱟᱱᱟ ᱪᱟᱞᱟᱣ ᱧᱚᱜ ᱞᱮᱱᱜᱮᱧ ᱦᱮᱸ ᱪᱟᱞᱟᱣ ᱧᱚᱜ ᱞᱮᱱᱠᱷᱟᱱ ᱜᱮᱧ ᱠᱤᱪᱷᱩ ᱨᱮᱦᱚᱸ ᱥᱟᱹᱱᱛᱤ ᱫᱷᱟᱨᱟᱧ ᱵᱩᱡᱷᱟᱹᱣᱟ